ᱦᱮᱞᱳ ᱟᱭ ᱟᱨ ᱥᱤ ᱴᱤ ᱥᱤ ᱥᱮᱵᱟ ᱠᱮᱱᱫᱨᱚ ᱠᱷᱚᱱ ᱯᱮ ᱢᱮᱱᱮᱜᱼᱟ ᱦᱮᱸ ᱤᱧ ᱱᱚᱰᱮ ᱵᱳᱠᱟᱨᱳ ᱠᱷᱚᱱᱤᱧ ᱢᱮᱱᱮᱜᱼᱟ ᱛᱚ ᱵᱚᱠᱟᱨᱳ ᱥᱴᱤᱞ ᱥᱤᱴᱤ ᱠᱷᱚᱱ ᱯᱩᱨᱤ ᱪᱟᱞᱟᱜ ᱞᱟᱹᱜᱤᱫ ᱫᱚ ᱚᱠᱟ ᱚᱠᱟ ᱴᱨᱮᱱ ᱠᱚ ᱢᱮᱱᱟᱜᱼᱟ ᱟᱨ ᱚᱠᱟ ᱚᱠᱛᱚ ᱨᱮ ᱱᱚᱣᱟ ᱵᱳᱠᱟᱨᱳ ᱥᱴᱤᱞ ᱥᱤᱴᱤ ᱠᱷᱚᱱ ᱚᱱᱟ ᱴᱨᱮᱱ ᱧᱟᱢᱚᱜᱼᱟ ᱟᱨ ᱵᱳᱠᱟᱨᱳ ᱥᱴᱤᱞ ᱥᱤᱴᱤ ᱠᱷᱚᱱ ᱯᱩᱨᱤ ᱪᱟᱞᱟᱜ ᱞᱟᱹᱜᱤᱫ ᱛᱮ ᱛᱤᱱᱟᱹᱜ ᱜᱟᱱ ᱜᱚᱱᱚᱝ ᱞᱟᱜᱟᱜᱼᱟ ᱟᱨ ᱱᱚᱣᱟ ᱴᱨᱮᱱ ᱯᱩᱨᱤ ᱠᱷᱚᱱ ᱵᱳᱠᱟᱳ ᱚᱠᱟ ᱚᱠᱟ ᱫᱤᱱ ᱨᱮ ᱟᱨ ᱚᱠᱟ ᱚᱠᱟ ᱚᱠᱛᱚ ᱨᱮ ᱨᱩᱣᱟᱹᱲᱟ ᱟᱨ ᱱᱚᱣᱟ ᱴᱨᱮᱱ ᱚᱠᱟ ᱚᱠᱟ ᱡᱟᱭᱜᱟ ᱠᱚᱨᱮ ᱛᱤᱸᱜᱩᱱᱟ ᱱᱚᱣᱟ ᱦᱟᱸᱜ ᱴᱷᱟᱹᱣᱠᱟᱹ ᱥᱩᱪᱤ ᱤᱧ ᱞᱟᱹᱭᱟᱹᱧ ᱯᱮ